ᱤᱧ ᱫᱚ ᱟᱞᱮ ᱵᱷᱟᱨᱚᱛ ᱫᱤᱥᱚᱢ ᱨᱮᱭᱟᱜ ᱩᱛᱩ ᱫᱟᱠᱟ ᱜᱮᱧ ᱠᱩᱥᱤᱭᱟᱜᱼᱟ ᱱᱚᱣᱟ ᱵᱷᱟᱨᱚᱛ ᱫᱤᱥᱚᱢ ᱨᱮᱭᱟᱜ ᱩᱛᱩ ᱫᱟᱠᱟ ᱫᱚ ᱱᱚᱣᱟ ᱡᱤᱞ ᱦᱟᱹᱠᱳ ᱟᱲᱟᱜᱼᱥᱟᱠᱟᱢ ᱟᱞᱩ ᱵᱮᱜᱟᱲ ᱱᱤᱭᱟᱹ ᱢᱚᱫᱽᱫᱷᱮ ᱨᱮᱜᱮ ᱡᱚᱛ ᱵᱷᱤᱴᱟᱢᱤᱱ ᱜᱮ ᱢᱮᱱᱟᱜᱼᱟ ᱫᱟᱹᱞ ᱚᱱᱟ ᱠᱚᱨᱮ ᱜᱮ ᱰᱷᱮᱨ ᱵᱷᱤᱴᱟᱢᱤᱱ ᱢᱮᱱᱟᱜᱼᱟ ᱟᱨ ᱚᱱᱟ ᱫᱚ ᱵᱚᱞᱮ ᱥᱚᱲᱚᱢ ᱟᱨ ᱥᱤᱵᱤᱞ ᱟᱨ ᱟᱹᱰᱤ ᱩᱯᱠᱟᱨ ᱱᱤᱭᱟᱹ ᱠᱚᱜᱮ ᱤᱧ ᱫᱚ ᱧ ᱠᱩᱥᱤᱭᱟᱜᱼᱟ